ᱩᱛᱩ ᱪᱚᱸᱫᱟ ᱢᱟᱲᱟᱝ ᱨᱮ ᱢᱟᱲᱟᱝ ᱢᱟ ᱩᱛᱩ ᱠᱚᱵᱚᱱ ᱜᱮᱫᱟ ᱡᱟᱦᱟᱱᱟᱜ ᱵᱚᱱ ᱩᱛᱩᱭᱮᱜᱼᱟ ᱟᱨ ᱚᱱᱟ ᱜᱮᱫ ᱦᱩᱭ ᱟᱛᱮ ᱫᱚ ᱩᱥᱠᱮ ᱵᱟᱫᱽ ᱥᱟᱥᱟᱝ ᱵᱚᱱ ᱨᱤᱫᱟ ᱟᱨ ᱥᱟᱥᱟᱝ ᱨᱤᱫ ᱦᱩᱭ ᱟᱛᱮ ᱠᱟᱹᱱᱛᱤ ᱵᱚᱱ ᱜᱷᱟᱸᱥᱟᱣᱟ ᱟᱨ ᱠᱟᱹᱱᱛᱤ ᱜᱷᱟᱸᱥᱟᱣ ᱠᱟᱛᱮ ᱢᱚᱥᱞᱟ ᱠᱚ ᱡᱟᱦᱟᱱᱟᱜ ᱵᱚᱱ ᱨᱤᱫ ᱟᱠᱟᱫ ᱚᱱᱟ ᱪᱩᱞᱦᱟᱹ ᱥᱩᱨ ᱵᱚᱱ ᱟᱹᱜᱩᱭᱟ ᱵᱩᱞᱩᱝ ᱠᱚ ᱥᱩᱱᱩᱢ ᱠᱚ ᱟᱨ ᱩᱥᱠᱮ ᱵᱟᱫᱽ ᱥᱟᱦᱟᱱ ᱵᱚᱱ ᱟᱹᱜᱩᱭᱟ ᱟᱨ ᱥᱟᱦᱟᱱ ᱟᱹᱜᱩ ᱠᱟᱛᱮ ᱥᱟᱞᱜᱟᱭᱟᱵᱚᱱ ᱟᱨ ᱥᱟᱞᱜᱟᱣ ᱟᱛᱮ ᱩᱱ ᱠᱟᱹᱱᱤᱛᱤ ᱵᱚᱱ ᱪᱚᱸᱫᱟᱭᱟ ᱟᱨ ᱩᱥᱠᱮ ᱵᱟᱫᱽ ᱞᱚᱞᱚᱜᱼᱟ ᱟᱨ ᱥᱩᱱᱩᱢ ᱵᱚᱱ ᱫᱩᱞ ᱟᱜ ᱟᱨ ᱯᱷᱳᱲᱟᱱ ᱟᱵᱚᱱ ᱢᱟᱹᱨᱤᱪ ᱠᱚ ᱯᱮᱸᱭᱟᱡᱽ ᱠᱚ ᱡᱟᱦᱟᱱᱟᱜ ᱜᱮ ᱱᱟᱦᱟᱜ ᱯᱷᱳᱲᱟᱱ ᱥᱟᱱᱟᱭᱮᱫ ᱵᱚᱱᱟ ᱩᱥᱠᱮᱵᱟᱫᱽ ᱯᱷᱳᱲᱟᱱ ᱟᱛᱮ ᱩᱛᱩ ᱵᱚᱱ ᱪᱷᱚᱝᱼᱟ ᱟᱨ ᱪᱷᱚᱝ ᱠᱟᱛᱮ ᱜᱷᱟᱱᱴᱟ ᱵᱟᱲᱟ ᱠᱟᱛᱮ ᱛᱷᱟᱹᱨᱤ ᱛᱮᱵᱚᱱ ᱦᱟᱹᱨᱩᱵᱟ ᱫᱟᱜ ᱠᱟᱹᱴᱤᱡ ᱚᱰᱳᱠᱚᱜᱼᱟ ᱱᱟᱦᱟᱜ ᱚᱱᱟ ᱪᱟᱵᱟ ᱧᱚᱜᱚᱜᱼᱟ ᱩᱥᱠᱮᱵᱟᱫ ᱵᱩᱞᱩᱝ ᱮᱨᱻ ᱟᱵᱚᱱ ᱟᱨ ᱦᱚᱸ ᱠᱟᱹᱴᱤᱡ ᱛᱮᱱ ᱧᱚᱜ ᱠᱟᱜᱟ ᱵᱚᱱ ᱟᱨ ᱚᱱᱟ ᱛᱮᱱ ᱚᱪᱚᱜ ᱟᱛᱮ ᱢᱚᱥᱞᱟ ᱠᱚ ᱮᱢ ᱟᱵᱚᱱ ᱟᱨ ᱮᱢ ᱟᱛᱮ ᱚᱱᱟ ᱠᱟᱹᱴᱤᱡ ᱢᱚᱥᱞᱟ ᱠᱟᱹᱴᱤᱡ ᱟᱛᱟ ᱧᱚᱜᱽ ᱮᱜᱼᱟ ᱵᱚᱱ ᱢᱟᱱᱮ ᱱᱟᱦᱟᱜ ᱢᱤᱞᱟᱹᱣ ᱧᱚᱜᱟ ᱵᱚᱱ ᱟᱨ ᱢᱤᱞᱟᱹᱣ ᱠᱟᱛᱮ ᱫᱟᱜ ᱵᱚᱱ ᱫᱩᱞᱟ ᱟᱨ ᱦᱮᱸᱰᱮᱡᱚᱜᱼᱟ ᱟᱨ ᱵᱚᱱ ᱟᱬᱜᱚ ᱠᱟᱜᱼᱟ